ᱛᱤᱦᱤᱧ ᱤᱧᱫᱚ ᱡᱟᱹᱯᱤᱫ ᱠᱷᱚᱱ ᱛᱟᱭᱱᱚᱢᱤᱧ ᱵᱮᱨᱮᱫ ᱟᱠᱟᱱᱛᱮ ᱱᱤᱭᱟᱹ ᱡᱟᱦᱟᱸ ᱨᱮᱥᱤᱯᱤᱧ ᱛᱮᱭᱟᱨ ᱟᱠᱟᱫᱟ ᱦᱟᱹᱠᱩ ᱵᱷᱟᱡᱟ ᱚᱱᱟ ᱫᱚ ᱠᱟᱹᱴᱤᱡ ᱤᱧ ᱫᱮᱨᱤ ᱟᱠᱟᱫᱟ ᱪᱮᱫᱟᱜ ᱥᱮ ᱰᱟᱹᱵᱽᱨᱟᱹᱜ ᱤᱧ ᱥᱮᱱ ᱞᱮᱱᱟ ᱟᱨ ᱦᱟᱹᱠᱩ ᱨᱮᱥᱤᱯᱤ ᱫᱚ ᱡᱚᱛᱚᱠᱷᱚᱱ ᱤᱧᱟᱹᱜ ᱯᱷᱮᱵᱟᱨᱮᱴ ᱠᱟᱱᱟ ᱟᱨ ᱚᱱᱟ ᱡᱚᱛᱚᱠᱷᱚᱱ ᱢᱚᱡᱽ ᱥᱤᱵᱤᱞᱤᱧᱟᱹ ᱚᱱᱟᱛᱮ ᱚᱱᱟ ᱨᱮᱥᱤᱯᱤ ᱫᱚ ᱤᱧ ᱴᱷᱮᱱ ᱫᱚ ᱟᱹᱰᱤ ᱤᱢᱯᱳᱨᱴᱮᱱᱴ ᱜᱮᱭᱟ ᱥᱮ ᱟᱹᱰᱤ ᱴᱮᱥᱴᱤ ᱜᱤᱧ ᱵᱩᱡᱷᱟᱹᱣ ᱜᱮᱭᱟ ᱟᱨ ᱦᱟᱹᱠᱩ ᱨᱮᱥᱤᱯᱤ ᱫᱚ ᱟᱞᱮ ᱟᱞᱮᱭᱟᱜ ᱡᱟᱦᱟᱸ ᱯᱩᱠᱷᱨᱤ ᱢᱮᱱᱟᱜ ᱚᱰᱸᱮ ᱠᱷᱚᱱᱤᱧ ᱵᱟᱹᱲᱥᱤ ᱨᱟᱠᱟᱵ ᱟᱠᱟᱫᱮᱭᱟ ᱟᱨ ᱦᱟᱹᱠᱩ ᱨᱮᱥᱤᱯᱤ ᱞᱟᱹᱜᱤᱫ ᱛᱮ ᱟᱭᱢᱟ ᱞᱮᱠᱟᱱ ᱢᱚᱥᱞᱟᱯᱟᱹᱛᱤ ᱠᱚ ᱞᱟᱜᱟᱜᱼᱟ ᱡᱟᱦᱟᱸ ᱫᱚ ᱟᱹᱰᱤ ᱤᱢᱯᱚᱨᱴᱮᱱᱴ ᱠᱚ ᱞᱟᱹᱭ ᱜᱮᱭᱟ ᱡᱮ ᱛᱩᱲᱤ ᱨᱤᱫ ᱟᱜ ᱠᱷᱟᱱ ᱫᱚ ᱫᱚᱢᱮ ᱢᱚᱡᱽ ᱥᱤᱵᱤᱞᱟ ᱤᱱᱟᱹ ᱟᱨ ᱦᱚᱸ ᱢᱮᱱᱟᱜᱼᱟ ᱢᱚᱥᱞᱟᱯᱟᱹᱛᱤ ᱜᱳᱞᱢᱟᱹᱨᱤᱪ ᱦᱟᱹᱵᱤᱼᱡᱟᱹᱵᱤ ᱠᱚ ᱞᱟᱜᱟᱣᱟ ᱟᱨ ᱟᱞᱮ ᱫᱚ ᱜᱮᱥ ᱨᱮᱞᱮ ᱤᱥᱤᱱ ᱜᱮᱭᱟ ᱟᱨ ᱟᱞᱮᱭᱟᱜ ᱱᱤᱭᱟᱹ ᱨᱮᱥᱤᱯᱤ ᱫᱚ ᱚᱲᱟᱜ ᱨᱮᱱ ᱥᱟᱱᱟᱢ ᱦᱚᱲᱠᱚ ᱠᱩᱥᱤᱭᱟᱜᱼᱟ ᱦᱟᱹᱠᱩ ᱨᱮᱥᱚᱯᱤ ᱡᱟᱦᱟᱸᱴᱟᱜ ᱦᱟᱹᱠᱩ ᱩᱛᱩ ᱛᱟᱛᱮ ᱵᱷᱟᱡᱟ ᱠᱟᱛᱮᱫ ᱦᱚᱸ ᱵᱟᱝ ᱩᱛᱩ ᱠᱟᱛᱮᱫ ᱛᱟᱛᱮ ᱦᱟᱹᱠᱩ ᱥᱤᱯᱤ ᱡᱟᱦᱟᱸ ᱫᱚ ᱦᱟᱹᱠᱩ ᱥᱤᱯᱤ ᱠᱚ ᱞᱟᱹᱭ ᱜᱮᱭᱟ ᱛᱚ ᱫᱚᱢᱮ ᱴᱮᱥᱴᱤ ᱜᱮᱭᱟ ᱟᱨ ᱤᱧᱟᱹᱜ ᱠᱩᱨᱩᱢᱩᱴᱩ ᱱᱤᱛᱚᱜ ᱫᱚ ᱦᱟᱹᱠᱩ ᱵᱷᱟᱡᱟ ᱡᱟᱦᱟᱸ ᱢᱤᱫᱴᱮᱱ ᱤᱞᱤᱥ ᱢᱟᱪᱤᱧ ᱥᱟᱵ ᱟᱹᱜᱩ ᱧᱟᱢ ᱟᱹᱜᱩᱣᱟᱠᱟᱫᱮᱭᱟ ᱟᱨ ᱡᱟᱦᱟᱸ ᱪᱚᱰᱜᱚᱡ ᱦᱟᱹᱠᱩ ᱩᱱᱤᱫᱚᱧ ᱥᱤᱯᱤᱭᱮᱭᱟ ᱛᱤᱦᱤᱧ ᱫᱚ ᱨᱟᱯᱟᱜ ᱠᱟᱛᱮᱫ ᱟᱨ ᱤᱥᱤᱱ ᱵᱟᱲᱟ ᱠᱟᱛᱮᱫ ᱡᱚᱛᱚᱦᱚᱲ ᱢᱤᱫ ᱛᱮᱞᱮ ᱡᱚᱢᱟ